ᱪᱷᱩᱨᱤ ᱫᱚ ᱜᱤᱫᱽᱨᱟᱹ ᱯᱚᱠᱠᱷᱮ ᱫᱚ ᱟᱹᱰᱤ ᱜᱮ ᱵᱚᱛᱚᱨ ᱟᱱᱟ ᱟᱨ ᱟᱵᱚ ᱡᱷᱟᱱᱟᱜ ᱜᱮᱫ ᱜᱮᱫ ᱛᱮᱦᱚᱸ ᱛᱤ ᱠᱚᱦᱚᱸ ᱜᱮᱫ ᱫᱟᱲᱮᱭᱟᱜᱼᱟ ᱟᱨ ᱪᱷᱩᱨᱤ ᱛᱮ ᱟᱭᱢᱟ ᱟᱭᱢᱟ ᱦᱚᱲ ᱠᱚᱦᱚᱸ ᱠᱚ ᱜᱚᱡ ᱜᱚᱯᱚᱡᱚᱜ ᱠᱟᱱᱟ ᱥᱮ ᱪᱷᱩᱨᱤ ᱛᱮᱠᱚ ᱠᱷᱩᱱ ᱦᱚᱸ ᱦᱩᱭᱩᱜ ᱠᱟᱱᱟ ᱚᱱᱟᱛᱮ ᱪᱷᱩᱨᱤ ᱫᱚ ᱟᱹᱰᱤ ᱜᱮ ᱵᱟᱹᱲᱤᱡ ᱟᱱᱟ